ᱦᱚᱸ ᱮᱱᱠᱷᱟᱱ ᱡᱩᱢᱤ ᱨᱮᱭᱟᱜ ᱥᱚᱢᱯᱚᱛᱛᱤ ᱨᱮᱭᱟᱜ ᱟᱹᱭᱫᱟᱹᱨ ᱨᱩᱠᱷᱤᱭᱟᱹᱣ ᱞᱟᱹᱜᱤᱫ ᱟᱹᱴᱩ ᱟᱹᱛᱩ ᱴᱚᱴᱷᱟᱨᱮ ᱪᱟᱹᱥᱤ ᱵᱚᱭᱦᱟ ᱠᱚᱣᱟᱜ ᱪᱮᱞᱮᱧᱡᱽ ᱥᱟᱢᱟᱝ ᱫᱟᱯᱨᱟᱢ ᱫᱚ ᱢᱮᱱᱟᱜ ᱜᱮᱭᱟ ᱟᱨ ᱚᱱᱟ ᱡᱟᱦᱟᱸ ᱥᱚᱢᱯᱚᱛᱛᱤ ᱡᱩᱢᱤ ᱨᱮᱭᱟᱜ ᱢᱮᱱᱟᱜᱼᱟ ᱚᱱᱟ ᱫᱚ ᱡᱟᱦᱟᱸ ᱡᱩᱢᱤ ᱡᱟᱭᱜᱟ ᱢᱮᱱᱟᱜᱼᱟ ᱚᱱᱟ ᱫᱚ ᱚᱱᱟ ᱜᱩᱥᱴᱤ ᱨᱮᱭᱟᱜ ᱜᱮ ᱛᱟᱦᱮᱱᱟ ᱚᱱᱟ ᱚᱱᱟ ᱡᱩᱢᱤ ᱡᱟᱭᱜᱟ ᱫᱚ ᱡᱟᱦᱟᱸ ᱡᱩᱢᱤ ᱡᱟᱭᱜᱟ ᱥᱮ ᱥᱮ ᱵᱚᱝᱥᱚ ᱵᱚᱞᱤ ᱡᱟᱦᱟᱸ ᱵᱚᱝᱥᱚ ᱵᱩᱞᱤ ᱨᱮᱭᱟᱜ ᱠᱟᱱᱟ ᱚᱱᱟ ᱚᱱᱟ ᱵᱚᱝᱥᱚ ᱨᱮᱱᱜᱮ ᱚᱱᱟ ᱚᱱᱟ ᱦᱟᱥᱟ ᱢᱟᱹᱴᱤ ᱫᱚᱠᱚ ᱧᱟᱢᱟ ᱟᱨ ᱮᱴᱟᱜ ᱥᱮᱫ ᱫᱚ ᱚᱱᱟᱫᱚ ᱵᱟᱝ ᱪᱟᱞᱟᱜᱼᱟ ᱚᱱᱟᱛᱮ ᱚᱱᱟ ᱡᱟᱦᱟᱸ ᱚᱱᱟ ᱨᱮᱭᱟᱜ ᱟᱹᱭᱫᱟᱹᱨᱤ ᱢᱮᱱᱟᱜᱼᱟ ᱚᱱᱟᱫᱚ ᱵᱚᱝᱥᱚ ᱵᱩᱞᱤ ᱤᱫᱤ ᱠᱟᱛᱮᱫᱼᱜᱮ ᱜᱚᱲᱚᱢ ᱦᱟᱲᱟᱢᱟᱜ ᱫᱚ ᱩᱱᱤ ᱡᱟᱦᱟᱸᱭ ᱜᱚᱲᱚᱢ ᱦᱟᱲᱟᱢ ᱧᱩᱛᱩᱢᱼᱛᱮ ᱢᱮᱱᱟᱜᱼᱟ ᱩᱱᱤᱫᱚ ᱩᱱᱤᱭᱤᱡᱽ ᱜᱤᱫᱽᱨᱟᱹ ᱩᱱᱤ ᱠᱷᱚᱱ ᱟᱨᱦᱚᱸ ᱩᱱᱤᱭᱤᱡᱽ ᱜᱤᱫᱽᱨᱟᱹ ᱩᱱᱤ ᱠᱷᱚᱱ ᱟᱨᱦᱚᱸ ᱩᱱᱤᱭᱤᱡᱽ ᱜᱤᱫᱽᱨᱟᱹ ᱚᱱᱟ ᱚᱱᱟ ᱞᱮᱠᱟᱛᱮ ᱱᱚᱣᱟ ᱫᱚ ᱡᱩᱢᱤ ᱡᱟᱭᱜᱟ ᱨᱮᱭᱟᱜ ᱥᱚᱢᱯᱚᱛᱛᱤ ᱫᱚ ᱛᱟᱦᱮᱱᱟ ᱟᱨ ᱚᱱᱟ ᱡᱟᱦᱟᱸ ᱥᱟᱢᱟᱝ ᱫᱟᱯᱨᱟᱢ ᱨᱮᱭᱟᱜ ᱡᱟᱦᱟᱸ ᱪᱮᱞᱮᱧᱡᱽ ᱚᱱᱟ ᱠᱚᱫᱚ ᱟᱹᱰᱤᱜᱮ ᱦᱩᱭᱩᱜᱼᱟ ᱡᱟᱦᱟᱸᱞᱮᱠᱟ ᱡᱩᱢᱤ ᱵᱟᱵᱚᱫᱼᱛᱮ ᱟᱵᱚ ᱠᱷᱟᱹᱯᱟᱹᱨᱤᱜᱼᱟᱵᱚᱱ ᱠᱟᱹᱴᱤᱡᱽ ᱟᱵᱚᱢᱟ ᱵᱟᱝᱵᱚᱱ ᱵᱟᱲᱟᱭᱟ ᱡᱮ ᱤᱧᱟᱹᱜ ᱫᱚ ᱚᱠᱟ ᱪᱚ ᱵᱟᱹᱫᱽ ᱠᱟᱱᱟ ᱛᱤᱱᱟᱹᱜ ᱯᱞᱚᱴ ᱪᱚᱝ ᱛᱤᱱᱟᱹᱜ ᱠᱷᱟᱛᱟ ᱱᱚᱢᱵᱚᱨ ᱪᱚ ᱢᱮᱱᱠᱷᱟᱱ ᱚᱱᱟ ᱠᱷᱟᱛᱟ ᱱᱚᱢᱵᱚᱨ ᱯᱞᱚᱴ ᱱᱚᱢᱵᱚᱨ ᱵᱟᱝ ᱵᱟᱲᱟᱭ ᱠᱷᱟᱹᱛᱤᱨᱼᱛᱮ ᱢᱮᱱᱠᱷᱟᱱ ᱡᱩᱢᱤ ᱨᱮᱯᱮᱡᱽ ᱫᱚ ᱟᱹᱰᱤᱜᱮ ᱦᱩᱭᱩᱜ ᱠᱟᱱᱟ ᱟᱹᱛᱩ ᱴᱚᱴᱷᱟ ᱨᱮ ᱟᱨ ᱚᱱᱟ ᱟᱹᱰᱤ ᱨᱮᱯᱮᱡᱽ ᱦᱩᱭᱩᱜ ᱠᱟᱱ ᱠᱷᱟᱹᱛᱤᱨ ᱱᱤᱛᱳᱜ ᱚᱱᱟ ᱠᱚ ᱤᱫᱤ ᱠᱟᱛᱮᱫ ᱡᱟᱦᱟᱸ ᱵᱚᱨᱱᱚᱱᱤᱧ ᱢᱮᱱᱼᱮᱫᱟ ᱡᱮ ᱚᱱᱟᱫᱚ ᱡᱩᱢᱤ ᱵᱟᱵᱚᱫᱽ ᱮᱴᱠᱮᱴᱚᱬᱮ ᱦᱩᱭ ᱞᱮᱱᱠᱷᱟᱱ ᱫᱚ ᱟᱵᱚ ᱡᱮ ᱱᱩᱠᱩ ᱡᱟᱦᱟᱸᱭ ᱡᱮ ᱛᱩᱥᱤᱞᱫᱟᱨ ᱵᱚᱱ ᱢᱮᱛᱟ ᱠᱚᱣᱟ ᱥᱮ ᱩᱱᱠᱩ ᱡᱟᱦᱟᱸ ᱠᱚ ᱛᱟᱦᱮᱱᱟ ᱵᱞᱚᱠ ᱨᱮᱠᱚ ᱛᱟᱦᱮᱱᱟ ᱩᱱᱠᱩᱜᱮ ᱢᱟᱱᱮ ᱛᱩᱥᱤᱞᱫᱟᱨ ᱴᱷᱮᱱᱵᱚᱱ ᱪᱟᱞᱟᱜᱼᱟ ᱟᱨ ᱩᱱᱠᱩ ᱴᱷᱮᱱ ᱟᱵᱚᱣᱟᱜ ᱠᱷᱟᱛᱟ ᱯᱞᱚᱴ ᱠᱚᱵᱚᱱ ᱤᱫᱤᱭᱟ ᱟᱨ ᱚᱱᱟ ᱩᱱᱠᱩ ᱠᱷᱚᱛᱤᱭᱟᱱ ᱠᱚᱵᱚᱱ ᱤᱫᱤᱭᱟ ᱨᱚᱥᱤᱫ ᱠᱚᱵᱚᱱ ᱤᱫᱤᱭᱟ ᱟᱨ ᱩᱱᱠᱩ ᱜᱮᱠᱚ ᱞᱟᱹᱭᱟᱵᱚᱱᱟ ᱡᱮ ᱟᱢᱟᱜ ᱫᱚ ᱛᱤᱱᱟᱹᱜ ᱢᱟᱨᱟᱝ ᱡᱟᱭᱜᱟ ᱠᱟᱱᱟ ᱟᱨ ᱟᱢᱟᱜ ᱯᱷᱟᱨᱱᱟᱣᱟᱜ ᱫᱚ ᱛᱤᱱᱟᱹᱜ ᱢᱟᱨᱟᱝ ᱡᱟᱭᱜᱟ ᱠᱟᱱᱟ ᱚᱱᱟ ᱫᱚ ᱡᱩᱢᱤ ᱡᱟᱭᱜᱟ ᱨᱮᱭᱟᱜ ᱮᱴᱠᱮᱴᱚᱬᱮ ᱫᱚ ᱫᱤᱥᱚᱢ ᱨᱮ ᱥᱮᱫᱟᱭ ᱠᱷᱚᱱᱜᱮ ᱢᱮᱱᱟᱜᱼᱟ ᱟᱨ ᱱᱤᱛᱳᱜ ᱦᱚᱸ ᱢᱮᱱᱟᱜ ᱜᱮᱭᱟ ᱚᱱᱟᱫᱚ ᱵᱟᱝ ᱢᱩᱪᱟᱹᱫ ᱟᱠᱟᱱᱟ ᱟᱫᱚ ᱟᱵᱚ ᱫᱚ ᱟᱹᱰᱫᱤᱵᱟᱹᱥᱤ ᱠᱟᱱᱟᱵᱚᱱ ᱟᱨ ᱟᱹᱫᱤᱵᱟᱹᱥᱤ ᱠᱚᱣᱟᱜ ᱡᱩᱢᱤ ᱡᱟᱭᱜᱟ ᱫᱚ ᱟᱵᱚ ᱴᱷᱮᱱᱜᱮ ᱛᱟᱦᱮᱱᱟ ᱟᱵᱚᱫᱚ ᱵᱟᱵᱚᱱ ᱟᱹᱠᱷᱨᱤᱧ ᱫᱟᱲᱮᱭᱟᱜᱼᱟ ᱟᱵᱚᱣᱟᱜ ᱡᱚᱢᱤ ᱡᱟᱭᱜᱟ ᱫᱚ ᱵᱟᱝ ᱟᱹᱠᱷᱨᱤᱧᱚᱜᱼᱟ ᱟᱫᱚ ᱱᱤᱛᱳᱜ ᱫᱚ ᱵᱚᱬᱦᱮ ᱛᱮᱜᱮ ᱠᱚ ᱨᱮᱡᱮᱫ ᱵᱚᱱᱟ ᱢᱮᱱᱠᱷᱟᱱ ᱚᱱᱟᱨᱮ ᱡᱚᱵᱚᱨ ᱡᱚᱥᱛᱤ ᱢᱤᱫᱴᱟᱝ ᱮᱴᱠᱮᱴᱚᱬᱮ ᱟᱵᱚ ᱛᱟᱞᱟᱨᱮ ᱦᱩᱭᱩᱜᱼᱟ ᱚᱱᱟᱛᱮ ᱚᱱᱟᱫᱚ ᱵᱟᱝ ᱵᱟᱲᱟᱭ ᱤᱫᱤ ᱠᱟᱛᱮᱫ ᱟᱵᱚᱣᱟᱜ ᱫᱚ ᱡᱩᱢᱤ ᱡᱟᱭᱜᱟ ᱵᱚᱱ ᱨᱮᱡᱽ ᱦᱚᱪᱚᱜ ᱠᱟᱱᱟ ᱡᱮᱢᱚᱱ ᱮᱴᱟᱜ ᱦᱚᱲ ᱠᱚ ᱫᱚᱠᱠᱷᱚᱞᱮᱫ ᱛᱟᱵᱚᱱᱟ ᱟᱫᱚ ᱱᱤᱛᱳᱜᱟᱜ ᱥᱚᱢᱚᱭ ᱨᱮᱫᱚ ᱡᱟᱦᱟᱸᱭ ᱡᱮ ᱢᱮᱱᱟᱜ ᱠᱚᱣᱟ ᱛᱩᱥᱤᱞᱫᱟᱨ ᱩᱱᱠᱩ ᱡᱟᱦᱟᱸ ᱛᱩᱥᱤᱞᱫᱟᱨ ᱠᱚ ᱩᱱᱠᱩ ᱫᱚ ᱩᱱᱠᱩ ᱟᱵᱚᱣᱟᱜ ᱵᱟᱹᱫ ᱵᱟᱹᱭᱦᱟᱹᱲ ᱠᱚ ᱢᱟᱯᱟ ᱡᱚᱠᱷᱟᱭᱟᱠᱚ ᱚᱱᱟᱛᱮ ᱡᱚᱠᱷᱟᱭᱟᱠᱚ ᱟᱨ ᱠᱷᱟᱛᱟ ᱯᱞᱳᱴ ᱟᱵᱚᱣᱟᱜ ᱛᱟᱦᱮᱱ ᱠᱷᱟᱱ ᱫᱚ ᱟᱵᱚ ᱫᱚ ᱡᱟᱦᱟᱸᱭ ᱦᱚᱲ ᱵᱟᱠᱚ ᱨᱮᱡᱽ ᱫᱟᱲᱮᱭᱟᱵᱚᱱᱟ ᱚᱱᱟᱛᱮ ᱱᱤᱛᱳᱜᱟᱜ ᱥᱚᱢᱚᱭ ᱨᱮᱫᱚ ᱠᱟᱜᱚᱡᱽ ᱠᱚᱞᱚᱢ ᱛᱮ ᱚᱱᱟ ᱛᱟᱦᱮᱱ ᱢᱟ ᱟᱨ ᱚᱞᱚᱜ ᱯᱟᱲᱦᱟᱣ ᱱᱤᱦᱟᱹᱛᱜᱮ ᱞᱟᱹᱠᱛᱤ ᱠᱟᱱᱟ ᱪᱮᱫᱟᱜ ᱟᱵᱚᱫᱚ ᱥᱮᱫᱟᱭ ᱠᱷᱚᱱᱜᱮ ᱟᱵᱚᱨᱮᱱ ᱦᱟᱯᱲᱟᱢ ᱠᱚᱫᱚ ᱚᱞᱚᱜ ᱯᱟᱲᱦᱟᱣ ᱵᱟᱝ ᱤᱫᱤ ᱠᱟᱛᱮᱜᱮ ᱟᱵᱚᱣᱟᱜ ᱡᱩᱢᱤ ᱡᱟᱭᱜᱟ ᱫᱚ ᱮᱴᱟᱜ ᱦᱚᱲ ᱠᱚ ᱟᱹᱭᱫᱟᱹᱨᱟᱠᱟᱜᱼᱟ ᱟᱨ ᱱᱟ ᱮᱴᱟᱜ ᱦᱚᱲ ᱴᱷᱮᱱ ᱠᱷᱚᱱ ᱪᱮᱫ ᱞᱮᱠᱟᱨᱮ ᱟᱵᱚᱵᱚᱱ ᱨᱮᱡᱽ ᱫᱚᱦᱚ ᱠᱚᱣᱟ ᱥᱮ ᱪᱮᱫ ᱞᱮᱠᱟᱨᱮ ᱟᱵᱚᱵᱚᱱ ᱟᱵᱚᱜᱟ ᱟᱵᱚᱣᱟᱜ ᱚᱱᱟ ᱫᱚ ᱟᱵᱚ ᱛᱟᱞᱟ ᱨᱮᱜᱮ ᱢᱮᱱᱟᱜᱼᱟ ᱛᱚᱵᱮ ᱱᱤᱛᱳᱜᱟᱜ ᱥᱚᱢᱚᱭ ᱨᱮᱫᱚ ᱚᱞᱚᱜ ᱯᱟᱲᱦᱟᱣ ᱦᱚᱲᱵᱚᱱ ᱥᱟᱸᱜᱮ ᱜᱮᱭᱟ ᱟᱨ ᱚᱱᱠᱟᱱ ᱮᱴᱠᱮᱴᱚᱬᱮ ᱫᱚ ᱟᱹᱰᱤ ᱡᱟᱹᱥᱛᱤ ᱫᱚ ᱵᱟᱝ ᱦᱩᱭᱩᱜ ᱠᱟᱱᱟ ᱟᱨ ᱦᱩᱭᱩᱜ ᱠᱟᱱ ᱨᱮᱦᱚᱸ ᱟᱨ ᱚᱱᱟ ᱚᱱᱟ ᱫᱚᱵᱚᱱ ᱧᱟᱢ ᱫᱟᱲᱮᱭᱟᱜ ᱠᱟᱱ ᱜᱮᱭᱟ ᱚᱱᱟᱨᱮ ᱩᱠᱤᱞ ᱠᱚ ᱴᱷᱮᱱ ᱵᱚᱱ ᱟᱨᱡᱤ ᱞᱮᱠᱷᱟᱱ ᱜᱮ ᱟᱵᱚ ᱡᱩᱢᱤ ᱡᱟᱭᱜᱟ ᱫᱚᱵᱚᱱ ᱧᱟᱢ ᱨᱩᱣᱟᱹᱲ ᱫᱟᱲᱮᱭᱟᱜᱼᱟ ᱚᱱᱟᱛᱮ ᱡᱩᱢᱤ ᱡᱟᱭᱜᱟ ᱤᱫᱤ ᱠᱟᱛᱮᱫ ᱫᱚ ᱱᱤᱱᱟᱹᱜ ᱜᱤᱧ ᱞᱟᱹᱭᱮᱜᱼᱟ ᱪᱮᱫᱟᱜ ᱡᱮ ᱡᱟᱦᱟᱸᱭ ᱠᱚ ᱡᱩᱢᱤ ᱠᱚ ᱥᱮ ᱟᱵᱚᱣᱟᱜ ᱦᱟᱥᱟ ᱢᱟᱹᱴᱤ ᱠᱚ ᱢᱟᱯ ᱡᱚᱠᱷᱟᱭᱟ ᱩᱱᱠᱩ ᱴᱷᱮᱱᱵᱚᱱ ᱨᱟᱜ ᱞᱮᱠᱷᱟᱱ ᱜᱮ ᱟᱨ ᱟᱵᱚᱨᱮᱱ ᱡᱟᱦᱟᱸ ᱟᱹᱛᱩ ᱫᱤᱥᱚᱢ ᱨᱮᱱ ᱡᱟᱦᱟᱸ ᱢᱟᱺᱡᱷᱤ ᱢᱟᱯᱟᱡᱷᱤ ᱠᱚ ᱩᱱᱠᱩ ᱚᱱᱟ ᱡᱩᱢᱤ ᱡᱟᱭᱜᱟ ᱟᱹᱛᱩ ᱫᱤᱥᱚᱢ ᱨᱮᱭᱟᱜ ᱡᱩᱢᱤ ᱡᱟᱭᱜᱟ ᱫᱚ ᱚᱱᱟ ᱫᱚ ᱟᱹᱰᱤ ᱡᱟᱹᱥᱛᱤ ᱠᱚ ᱞᱟᱹᱭ ᱫᱟᱲᱮᱭᱟᱜᱼᱟ ᱡᱮ ᱯᱷᱟᱨᱱᱟ ᱦᱟᱜ ᱱᱚᱣᱟ ᱫᱚ ᱦᱟᱥᱟ ᱡᱩᱢᱤ ᱠᱟᱱᱟ ᱚᱱᱟᱛᱮ ᱚᱱᱟ ᱞᱟᱹᱜᱤᱫᱼᱛᱮ ᱩᱱᱠᱩ ᱠᱚᱠᱚ ᱥᱮᱫᱟᱭ ᱨᱤᱱ ᱦᱚᱲ ᱠᱚᱠᱚ ᱞᱟᱹᱭ ᱫᱟᱲᱮᱭᱟᱜᱼᱟ ᱚᱱᱟᱛᱮ ᱩᱱᱟᱹᱜ ᱟᱥᱟᱱ ᱫᱚ ᱵᱟᱝ ᱠᱟᱱᱟ ᱡᱮ ᱟᱵᱚᱱ ᱡᱩᱢᱤ ᱡᱟᱭᱜᱟ ᱠᱚ ᱨᱮᱡᱽ ᱫᱟᱲᱮᱭᱟᱵᱚᱱᱟ